ᱥᱚᱨᱠᱟᱨᱤ ᱤᱥᱠᱤᱢ ᱡᱟᱦᱟᱸ ᱯᱟᱨᱫᱷᱟᱱ ᱢᱚᱱᱛᱨᱤ ᱠᱚᱣᱥᱳᱞ ᱵᱤᱠᱟᱥ ᱡᱳᱡᱳᱱᱟ ᱢᱮᱱᱟᱜᱼᱟ ᱡᱷᱟᱲᱠᱷᱚᱸᱰ ᱜᱚᱨᱢᱮᱱᱴ ᱨᱮᱱᱟᱜ ᱢᱮᱱᱟᱜᱼᱟ ᱜᱩᱨᱩᱡᱤ ᱮᱥᱴᱩᱰᱮᱱᱴ ᱠᱨᱮᱹᱰᱤᱴ ᱠᱟᱨᱰ ᱡᱟᱦᱟᱸ ᱨᱮᱫᱚ ᱡᱟᱦᱟᱸ ᱛᱤᱱᱟᱹᱜ ᱯᱟᱲᱦᱟᱜ ᱜᱤᱫᱽᱨᱟᱹ ᱠᱚ ᱛᱟᱦᱮᱱᱟ ᱱᱟᱠᱷᱟᱱ ᱱᱩᱠᱩ ᱨᱮᱫᱚ ᱯᱟᱲᱦᱟᱜ ᱵᱟᱠᱷᱨᱟ ᱞᱳᱱ ᱠᱚ ᱧᱟᱢᱟ ᱚᱱᱟ ᱦᱚᱸ ᱞᱳᱱ ᱨᱮᱱᱟᱜ ᱛᱚᱠᱛᱚᱠᱤᱭᱟᱹ ᱛᱟᱦᱮᱱᱟ ᱡᱟᱦᱟᱸ ᱨᱮ ᱡᱚᱵᱽᱛᱚᱠ ᱠᱤ ᱜᱤᱫᱽᱨᱟᱹ ᱯᱟᱲᱦᱟᱣ ᱠᱟᱛᱮᱫ ᱪᱟᱹᱠᱨᱤ ᱵᱟᱭ ᱧᱟᱢᱟ ᱟᱨ ᱱᱚᱣᱟ ᱡᱟᱦᱟᱸ ᱞᱳᱱ ᱚᱱᱟ ᱫᱚ ᱯᱨᱚᱯᱷᱮᱥᱚᱱᱟᱞ ᱠᱳᱥ ᱵᱟᱠᱷᱨᱟ ᱡᱟᱦᱟᱸ ᱫᱚ ᱢᱟᱱᱮ ᱤᱧᱡᱤᱱᱤᱭᱟᱨᱤᱝ ᱢᱮᱹᱰᱤᱠᱮᱞ ᱞᱚ ᱥᱟᱶᱛᱮ ᱮᱜᱽᱨᱤᱠᱟᱞᱪᱟᱨ ᱡᱟᱦᱟᱸ ᱦᱟᱭᱟᱨ ᱤᱱᱥᱴᱩ ᱮᱥᱴᱟᱰᱤ ᱵᱟᱠᱷᱨᱟ ᱟᱨ ᱯᱟᱲᱦᱟᱜ ᱵᱟᱠᱷᱨᱟ ᱤᱱᱟᱹ ᱥᱟᱶᱛᱮ ᱤᱱᱟᱹ ᱥᱟᱶᱛᱮ ᱟᱨᱦᱚᱸ ᱢᱮᱱᱟᱜᱼᱟ ᱯᱟᱨᱫᱷᱟᱱ ᱢᱚᱱᱛᱨᱤ ᱡᱚᱱᱫᱷᱚᱱ ᱡᱳᱡᱳᱱᱟ ᱮᱱᱠᱷᱟᱱ ᱱᱚᱣᱟ ᱜᱮᱛᱚ ᱡᱟᱦᱟᱸ ᱡᱤᱨᱳ ᱵᱮᱞᱮᱱᱥ ᱛᱮ ᱠᱷᱟᱛᱟ ᱠᱚ ᱠᱷᱩᱞᱟᱹᱣᱟᱠᱟᱜ ᱠᱚᱣᱟ ᱟᱨ ᱱᱚᱣᱟ ᱫᱚ ᱡᱷᱚᱛᱚ ᱡᱟᱦᱟᱸ ᱛᱤᱱᱟᱹᱜ ᱟᱹᱛᱩ ᱦᱚᱲ ᱢᱮᱱᱟᱜ ᱠᱚᱣᱟ ᱡᱚᱛᱚ ᱱᱚᱣᱟ ᱨᱮᱫᱚ ᱦᱟᱸᱜ ᱡᱟᱦᱟᱸ ᱛᱤᱱᱟᱹᱜ ᱱᱚᱣᱟ ᱵᱷᱟᱨᱚᱛ ᱨᱮ ᱦᱚᱲ ᱢᱮᱱᱟᱜ ᱠᱚᱣᱟ ᱡᱚᱛᱚ ᱠᱚ ᱧᱟᱢᱟᱠᱟᱜᱼᱟ ᱟᱨ ᱱᱚᱣᱟ ᱥᱟᱶᱛᱮ ᱡᱷᱟᱲᱠᱷᱚᱸᱰ ᱨᱮᱦᱚᱸ ᱢᱤᱫᱴᱟᱝ ᱢᱮᱱᱟᱜᱼᱟ ᱵᱮᱵᱽᱥᱟᱭ ᱥᱮᱪᱟᱭ ᱠᱚ ᱡᱟᱦᱟᱸ ᱨᱮᱫᱚ ᱪᱟᱥ ᱵᱟᱠᱷᱨᱟ ᱪᱟᱹᱥᱤ ᱠᱚ ᱢᱤᱫᱴᱟᱝ ᱠᱩᱧ ᱠᱚ ᱵᱮᱱᱟᱣᱟᱠᱚ ᱠᱟᱱᱟ ᱤᱱᱠᱟᱹ ᱡᱟᱦᱟᱸ ᱛᱮᱠᱚ ᱪᱟᱥᱢᱟ ᱟᱨ ᱢᱤᱫᱴᱟᱝ ᱢᱮᱱᱟᱜᱼᱟ ᱟᱨ ᱡᱩᱫᱤ ᱠᱷᱮᱛᱤ ᱵᱟᱲᱤ ᱡᱳᱡᱳᱱᱟ ᱱᱚᱣᱟ ᱨᱮ ᱡᱟᱦᱟᱸᱛᱤᱱᱟᱹᱜ ᱢᱮᱱᱟᱜ ᱠᱚᱣᱟ ᱟᱭᱚ ᱦᱚᱲ ᱵᱟᱠᱷᱨᱟ ᱡᱟᱦᱟᱸᱛᱤᱱᱟᱹᱜ ᱛᱤᱨᱞᱟᱹ ᱠᱚ ᱵᱟᱠᱷᱨᱟ ᱢᱤᱫᱴᱟᱝ ᱡᱳᱡᱳᱱᱟ ᱢᱮᱱᱟᱜᱼᱟ ᱡᱟᱦᱟᱸᱛᱮ ᱟᱠᱚᱣᱟᱜ ᱡᱟᱦᱟᱸ ᱪᱟᱥᱵᱟᱥᱟᱛᱮᱫ ᱡᱚᱢ ᱡᱟᱦᱟᱸ ᱱᱚᱨᱢᱟᱞᱤ ᱟᱵᱚ ᱥᱚᱵᱽᱡᱤ ᱪᱟᱥ ᱵᱟᱠᱷᱨᱟ ᱡᱟᱦᱟᱸᱛᱮ ᱟᱠᱚᱣᱟᱜ ᱠᱚᱢᱡᱚᱨᱤ ᱤᱭᱟᱹ ᱛᱟᱦᱮᱱᱟ ᱡᱚᱛᱚᱣᱟᱜ ᱢᱟᱭᱟᱢ ᱠᱚ ᱯᱚᱥᱚᱱ ᱠᱚ ᱯᱚᱨᱮ ᱯᱩᱨᱩᱱᱚᱜ ᱵᱟᱠᱷᱨᱟ